ᱵᱷᱟᱨᱚᱛᱤᱭᱚ ᱥᱟᱜᱟᱲᱚᱢ ᱵᱮᱵᱚᱥᱛᱷᱟ ᱫᱚ ᱟᱭᱢᱟ ᱨᱚᱠᱚᱢ ᱢᱮᱱᱟᱜᱼᱟ ᱡᱮᱢᱚᱱ ᱦᱚᱲ ᱥᱮᱨᱢᱟ ᱪᱮᱛᱟᱱ ᱛᱮ ᱡᱟᱦᱟᱡᱽ ᱜᱟᱹᱰᱤ ᱛᱮᱦᱚᱸ ᱠᱚ ᱪᱟᱞᱟᱜᱼᱟ ᱫᱟᱜ ᱪᱮᱛᱟᱱ ᱛᱮ ᱡᱟᱦᱟᱡᱽ ᱛᱮᱠᱚ ᱪᱟᱞᱟᱜᱼᱟ ᱨᱮᱹᱞ ᱜᱟᱹᱰᱤ ᱛᱮᱦᱚᱸ ᱠᱚ ᱪᱟᱞᱟᱜᱼᱟ ᱟᱨ ᱪᱟᱞᱟᱜ ᱚᱠᱛᱚ ᱟᱭᱢᱟ ᱜᱟᱱ ᱡᱟᱭᱜᱟ ᱨᱮ ᱧᱮᱞ ᱜᱟᱱᱚᱜᱼᱟ ᱴᱨᱟᱯᱷᱤᱠ ᱠᱚ ᱟᱹᱰᱤ ᱡᱟᱹᱥᱛᱤ ᱛᱟᱦᱮᱱ ᱠᱷᱟᱹᱛᱤᱨ ᱛᱮ ᱚᱸᱰᱮ ᱥᱚᱢᱚᱭ ᱨᱮ ᱵᱟᱭ ᱯᱳᱣᱪᱷᱟᱹᱜ ᱵᱟᱭ ᱛᱤᱭᱳᱜ ᱫᱟᱲᱮᱭᱟᱜᱼᱟ ᱟᱨᱮ ᱵᱤᱞᱚᱢᱚᱜᱼᱟ ᱟᱨ ᱟᱹᱱᱟᱹᱲᱤᱭᱟᱹ ᱡᱟᱭᱜᱟ ᱪᱟᱞᱟᱣ ᱞᱮᱱᱠᱷᱟᱱ ᱚᱸᱰᱮᱱ ᱠᱚ ᱦᱚᱲ ᱥᱚᱸᱜᱮ ᱵᱷᱟᱹᱜᱤ ᱴᱷᱤᱠ ᱵᱟᱭ ᱢᱮᱥᱟ ᱫᱟᱲᱮᱭᱟᱜᱼᱟ ᱪᱮᱫᱟᱜ ᱥᱮ ᱚᱸᱰᱮᱱᱟᱜ ᱨᱚᱲ ᱠᱚ ᱵᱟᱭ ᱵᱩᱡᱟ ᱟᱨ ᱱᱚᱛᱮ ᱟᱵᱚ ᱥᱩᱨ ᱥᱩᱯᱩᱨ ᱨᱮᱫᱚ ᱟᱹᱰᱤᱜᱟᱱ ᱡᱟᱭᱜᱟ ᱢᱮᱱᱟᱜᱼᱟ ᱵᱟᱦᱨᱮ ᱪᱟᱞᱟᱜ ᱨᱮᱱᱟᱜ ᱡᱮᱢᱚᱱ ᱢᱚᱴᱚᱨ ᱥᱟᱭᱠᱮᱞ ᱜᱟᱹᱰᱤ ᱵᱟᱥᱠᱚ ᱮᱢᱟᱱ ᱛᱮᱠᱚ ᱪᱟᱞᱟᱣ ᱫᱟᱲᱮᱭᱟᱜᱼᱟ